ᱟᱵᱚ ᱵᱟᱨᱚᱛ ᱫᱤᱥᱚᱢ ᱨᱮᱫᱚ ᱫᱤᱱᱜᱮ ᱡᱟᱛᱨᱟ ᱯᱟᱛᱟ ᱫᱚ ᱦᱩᱭᱩᱜᱼᱟ ᱟᱨ ᱤᱧ ᱜᱤᱫᱽᱨᱟᱹ ᱥᱩᱢᱟᱹᱭ ᱫᱚ ᱫᱤᱱᱜᱮ ᱡᱟᱛᱨᱟ ᱯᱟᱛᱟ ᱧᱮᱧᱮᱞᱤᱧ ᱥᱮᱱᱚᱜ ᱛᱟᱦᱮᱱ ᱠᱟᱱᱟ ᱟᱫᱚ ᱡᱟᱛᱨᱟ ᱯᱟᱛᱟ ᱥᱮᱱᱚᱜ ᱥᱚᱢᱚᱭ ᱥᱮᱱᱚᱜ ᱥᱮᱱᱚᱜ ᱛᱮ ᱡᱟᱦᱟᱸ ᱞᱟᱰᱩ ᱠᱚ ᱦᱟᱴ ᱠᱟᱜ ᱟᱱᱛᱟᱦᱮᱱ ᱠᱚ ᱤᱧ ᱫᱚ ᱞᱟᱰᱩ ᱠᱚᱜᱮ ᱡᱚᱢ ᱥᱟᱱᱟᱧ ᱛᱟᱦᱮᱱᱟ ᱚᱱᱟ ᱞᱟᱹᱜᱤᱫ ᱤᱧ ᱟᱭᱳᱧ ᱢᱮᱛᱟᱭᱟ ᱮᱭᱳ ᱱᱚᱣᱟᱥᱮ ᱞᱟᱰᱩ ᱦᱟᱛᱟᱣᱟᱹᱧᱢᱮ ᱟᱨ ᱵᱟᱭ ᱦᱟᱛᱟᱣᱟᱹᱧ ᱛᱟᱦᱮᱱ ᱠᱷᱟᱱ ᱫᱚ ᱩᱱᱥᱚᱢᱚᱭ ᱟᱹᱰᱤᱡᱳᱨᱤᱧ ᱨᱟᱜᱽ ᱛᱟᱦᱮᱱᱟ ᱟᱫᱚ ᱤᱧ ᱟᱭᱳᱫᱚᱭ ᱦᱟᱛᱟᱣ ᱜᱚᱫ ᱟᱹᱧ ᱛᱟᱦᱮᱱᱟ ᱟᱨᱦᱚᱸ ᱚᱱᱟ ᱥᱮᱱ ᱥᱮᱱᱱᱛᱮ ᱫᱟᱬᱟ ᱵᱟᱲᱟ ᱫᱟᱬᱟᱵᱟᱲᱟᱛᱮ ᱜᱟᱹᱰᱤ ᱠᱚ ᱛᱟᱦᱮᱱ ᱩᱱᱠᱩ ᱠᱚ ᱫᱚᱠᱟᱱ ᱠᱟᱜᱼᱟ ᱟᱫᱚ ᱚᱱᱟ ᱜᱟᱹᱰᱤ ᱠᱚ ᱤᱧ ᱫᱤ ᱟᱹᱰᱤᱧ ᱠᱩᱥᱤᱭᱟᱜᱼᱟ ᱚᱱᱟ ᱞᱟᱹᱜᱤᱫ ᱚᱱᱟ ᱜᱟᱹᱰᱤ ᱠᱚ ᱚᱱᱟ ᱜᱟᱹᱰᱤ ᱠᱚᱦᱚᱧ ᱦᱟᱛᱟᱣ ᱦᱚᱪᱚᱭᱮ ᱛᱟᱦᱮᱱᱟ ᱟᱫᱚ ᱤᱧ ᱟᱭᱳ ᱫᱚᱭ ᱦᱟᱛᱟᱣᱟᱹᱧ ᱛᱟᱦᱮᱱᱟ ᱡᱟᱛᱨᱟ ᱫᱚ ᱡᱟᱦᱟᱸᱛᱤᱱᱟᱹᱜ ᱵᱟᱹᱧ ᱧᱮᱞᱟ ᱛᱟᱦᱮᱱ ᱩᱱᱟᱹᱜ ᱤᱧ ᱫᱚ ᱞᱟᱰᱩ ᱠᱚᱜᱮᱧ ᱡᱚᱢ ᱛᱟᱦᱮᱱᱟ ᱟᱨ ᱚᱱᱟ ᱜᱟᱹᱰᱤᱜᱷᱚᱬᱟ ᱠᱚᱜᱮᱧ ᱦᱟᱛᱟᱣᱟᱹᱧ ᱛᱟᱦᱮᱱᱟᱭ ᱦᱟᱱᱟ ᱡᱷᱩᱞᱟᱹ ᱱᱟᱣᱟ ᱡᱷᱩᱞᱟᱹ ᱠᱚᱨᱮ ᱫᱮᱡᱚᱜ ᱛᱟᱦᱮᱱ ᱞᱮ ᱟᱫᱚ ᱟᱹᱰᱤ ᱡᱳᱨ ᱨᱟᱹᱥᱠᱟᱹᱧ ᱵᱩᱡᱷᱟᱹᱣ ᱛᱟᱦᱮᱱᱟ ᱟᱹᱰᱤ ᱢᱚᱡᱮᱧ ᱵᱩᱡᱷᱟᱹᱣ ᱛᱟᱦᱮᱱᱟ ᱟᱨ ᱱᱤᱛᱚᱜ ᱦᱚᱸ ᱚᱱᱠᱟᱜᱮ ᱱᱤᱛᱚᱜ ᱡᱟᱦᱟᱸ ᱞᱮᱠᱟ ᱟᱵᱚ ᱵᱷᱟᱨᱚᱛ ᱫᱤᱥᱚᱢᱨᱮ ᱜᱚᱴᱟᱜᱮ ᱡᱟᱛᱨᱟ ᱯᱟᱛᱟ ᱮᱢᱟᱱ ᱛᱮᱢᱟᱱ ᱟᱹᱰᱤᱠᱤᱪᱷᱩ ᱦᱩᱭᱩᱜ ᱠᱟᱱᱟ ᱟᱫᱚ ᱫᱤᱱᱜᱤᱧ ᱪᱟᱞᱟᱜᱼᱟ ᱫᱤᱱᱜᱮ ᱪᱟᱞᱟᱜ ᱥᱟᱱᱟᱧᱟ ᱧᱮᱞ ᱥᱟᱱᱟᱧᱟ ᱟᱹᱰᱤ ᱨᱟᱹᱥᱠᱟᱹᱧ ᱵᱩᱡᱷᱟᱹᱣᱟ